ᱯᱳᱠᱳ ᱢᱚᱵᱟᱭᱤᱞ ᱠᱟᱱᱟ ᱱᱚᱣᱟ ᱯᱳᱠᱳ ᱢᱚᱵᱟᱭᱤᱞ ᱱᱟᱯᱟᱭ ᱱᱮᱴᱣᱟᱨᱠᱤᱝ ᱮ ᱮᱢᱚᱜ ᱠᱟᱱᱟ ᱱᱮᱴ ᱠᱚᱦᱚᱸ ᱟᱹᱰᱤ ᱱᱟᱯᱟᱭ ᱥᱮ ᱤᱭᱩᱴᱤᱭᱩᱵᱽ ᱠᱚᱦᱚᱸ ᱟᱹᱰᱤ ᱱᱟᱯᱟᱭ ᱪᱟᱞᱟᱜ ᱠᱟᱱᱟ ᱟᱹᱰᱤ ᱱᱟᱯᱟᱭ ᱡᱟᱦᱱᱟᱜ ᱜᱮ ᱱᱮᱴ ᱠᱚᱧ ᱪᱟᱞᱟᱣᱮᱫ ᱠᱷᱟᱡ ᱟᱹᱰᱤ ᱱᱟᱯᱟᱭ ᱪᱟᱞᱟᱜ ᱠᱟᱱᱟ ᱛᱳ ᱡᱟᱦᱟᱸᱭ ᱠᱚ ᱡᱩᱫᱤ ᱠᱤᱨᱤᱧ ᱯᱮ ᱢᱮᱱᱮᱫ ᱠᱟᱱ ᱠᱷᱟᱡ ᱛᱚᱵᱮ ᱱᱤᱭᱟᱹ ᱯᱳᱠᱳ ᱢᱳᱵᱟᱭᱤᱞ ᱜᱮ ᱟᱹᱰᱤ ᱱᱟᱯᱟᱭ ᱵᱮᱵᱚᱦᱟᱨᱚᱜ ᱠᱟᱱᱟ ᱱᱮᱴ ᱠᱚᱦᱚᱸ ᱟᱹᱰᱤ ᱵᱷᱟᱹᱞᱤ ᱪᱟᱞᱟᱜ ᱠᱟᱱᱟ ᱱᱤᱭᱟᱹ ᱯᱷᱳᱱ ᱜᱮ ᱵᱮᱵᱚᱦᱟᱨ ᱛᱟᱵᱚᱱ ᱯᱮ ᱥᱟᱣᱩᱱᱰ ᱠᱚᱦᱚᱸ ᱟᱹᱰᱤ ᱢᱚᱡᱽ ᱜᱮᱭᱟ ᱥᱟᱨᱵᱟᱨ ᱠᱚᱦᱚᱸ ᱟᱹᱰᱤ ᱵᱮᱵᱚᱦᱟᱨᱫᱟ ᱠᱮᱢᱮᱨᱟ ᱠᱚᱦᱚᱸ ᱢᱚᱡᱽ ᱜᱮᱭᱟ ᱵᱷᱤᱰᱤᱭᱳ ᱠᱩᱞᱤᱝ ᱦᱚᱸ ᱟᱹᱰᱤ ᱱᱟᱯᱟᱭ ᱜᱮᱭᱟ ᱮᱴᱟᱜ ᱢᱳᱵᱟᱭᱤᱞ ᱠᱚᱫᱚ ᱤᱱᱟᱹᱜ ᱢᱚᱡᱽ ᱟᱥᱮ ᱵᱟᱝ ᱵᱟᱹᱧ ᱢᱮᱱ ᱫᱟᱲᱮᱭᱟᱜ ᱠᱟᱱᱟ ᱱᱤᱭᱟᱹ ᱯᱷᱳᱱ ᱫᱚ ᱵᱮᱵᱚᱦᱟᱨᱮᱫ ᱠᱟᱱ ᱞᱟᱹᱜᱤᱫ ᱛᱮᱫᱚ ᱟᱹᱰᱤ ᱱᱟᱯᱟᱭ ᱜᱮᱭᱟ ᱛᱚ ᱡᱚᱛᱚ ᱦᱚᱲ ᱜᱮ ᱡᱮᱱᱚ ᱱᱚᱣᱟ ᱯᱷᱳᱱ ᱵᱚᱱ ᱠᱤᱨᱤᱧ ᱥᱮ ᱡᱚᱛᱚ ᱦᱚᱲ ᱵᱚᱱ ᱵᱮᱵᱚᱦᱟᱨ ᱟᱹᱰᱤ ᱱᱟᱯᱟᱭ ᱥᱟᱨᱵᱷᱟᱨᱮ ᱮᱢᱫᱟ ᱱᱤᱭᱟᱹ ᱯᱷᱳᱱᱜᱮ ᱡᱮᱡᱚᱵᱚᱱ ᱡᱮᱱᱚ ᱡᱚᱛᱚ ᱦᱚᱲ ᱵᱚᱱ ᱵᱮᱵᱚᱦᱟᱨ